ᱦᱮᱸ ᱤᱧ ᱫᱚ ᱚᱱᱮ ᱜᱟᱹᱰᱤ ᱨᱮᱱ ᱤᱭᱟᱹ ᱠᱟᱹᱱᱟᱹᱧ ᱢᱟᱹᱞᱤᱠ ᱠᱟᱱᱟᱹᱧ ᱦᱮᱸ ᱛᱳ ᱜᱟᱹᱰᱤ ᱟᱢ ᱴᱷᱮᱱ ᱤᱫᱤ ᱠᱟᱛᱮᱫ ᱡᱮ ᱥᱟᱯᱷᱟ ᱚᱪᱚ ᱠᱮᱫᱟᱹᱧ ᱛᱳ ᱥᱟᱯᱷᱟ ᱡᱮ ᱴᱷᱤᱠ ᱴᱷᱟᱠ ᱵᱟᱝ ᱦᱩᱭ ᱞᱮᱱᱟ ᱱᱤᱭᱟᱹ ᱜᱮᱛᱚ ᱱᱚᱜᱼᱚᱭ ᱵᱟᱨᱠᱟᱴ ᱚᱱᱟ ᱠᱚᱨᱮᱫ ᱦᱚᱸ ᱞᱚᱥᱚᱫ ᱢᱮᱱᱟᱜᱼᱟ ᱠᱟᱺᱪ ᱨᱮᱦᱚᱸ ᱚᱱᱟ ᱫᱷᱩᱲᱤ ᱞᱟᱴᱠᱟᱣ ᱟᱠᱟᱱᱟ ᱚᱱᱟ ᱠᱚᱦᱚᱸ ᱵᱟᱝ ᱥᱟᱯᱷᱟ ᱟᱠᱟᱱᱟ ᱟᱨ ᱚᱱᱮ ᱪᱟᱠᱟ ᱠᱚᱨᱮ ᱦᱚᱸ ᱞᱚᱥᱚᱫ ᱢᱮᱱᱟᱜᱼᱟ ᱱᱚᱜᱼᱚ ᱱᱚᱣᱟ ᱜᱮ ᱪᱮᱫ ᱞᱮᱠᱟ ᱥᱟᱯᱷᱟ ᱦᱩᱭᱮᱱᱟ ᱢᱚᱡᱽ ᱛᱮ ᱵᱟᱝ ᱦᱩᱭᱞᱮᱱᱟ ᱛᱚ ᱪᱮᱠᱟᱹ ᱛᱮ ᱱᱚᱣᱟ ᱫᱚ ᱱᱚᱝᱠᱟ ᱤᱭᱟᱹ ᱫᱚ ᱦᱩᱭᱮᱱᱟ ᱦᱮᱸ

ᱦᱮᱸ ᱟᱫᱚ ᱴᱷᱤᱠ ᱜᱮᱭᱟ ᱡᱮ ᱚᱱᱠᱟ ᱛᱟᱲᱟ ᱦᱩᱲᱟᱹ ᱠᱷᱟᱱ ᱢᱟᱛᱚ ᱡᱮᱥᱮ ᱥᱟᱯᱷᱟ ᱞᱮᱠᱷᱟᱱ ᱢᱟᱜ ᱛᱚ ᱴᱷᱤᱠ ᱫᱚ ᱵᱟᱝ ᱠᱟᱱᱟ ᱤᱧ ᱫᱚ ᱢᱤᱫᱴᱟᱝ ᱫᱟᱹᱢᱤ ᱨᱮᱭᱟᱜ ᱜᱟᱹᱰᱤ ᱠᱟᱱ ᱛᱤᱧᱟᱹ ᱟᱨ ᱤᱧ ᱫᱚ ᱱᱚᱜᱼᱚᱭ ᱢᱤᱫᱴᱟᱝ ᱞᱟᱹᱴᱩ ᱯᱚᱫ ᱨᱮᱱ ᱤᱭᱟᱹ ᱢᱮᱱᱮᱡᱟᱨ ᱞᱮᱠᱟᱱ ᱦᱚᱲ ᱠᱟᱹᱱᱟᱹᱧ ᱟᱫᱚ ᱟᱢ ᱡᱮ ᱱᱚᱝᱠᱟ ᱫᱮᱢᱟᱹᱨᱭᱟᱹᱢ ᱥᱟᱯᱦᱟ ᱠᱟᱹᱛᱤᱧᱟ ᱟᱨ ᱯᱚᱭᱥᱟ ᱢᱟ ᱨᱤᱛᱤ ᱢᱚᱛᱚᱱᱮᱢ ᱦᱟᱛᱟᱣᱟ ᱛᱚ ᱱᱚᱣᱟ ᱫᱚ ᱛᱚ ᱴᱷᱤᱠ ᱫᱚ ᱵᱟᱝ ᱦᱩᱭᱩᱜ ᱠᱟᱱᱟ ᱟᱫᱚ ᱚᱱᱟ

ᱦᱚᱞᱟ ᱜᱮᱭ ᱢᱮᱱᱮᱫᱟ ᱯᱚᱭᱥᱟ ᱢᱟ ᱨᱤᱛᱤ ᱢᱚᱛᱚ ᱦᱟᱛᱟᱣ ᱮᱫᱟ ᱤᱧ ᱫᱚ ᱪᱟᱨ ᱯᱟᱸᱪ ᱦᱟᱡᱟᱨ ᱴᱟᱠᱟ ᱨᱮᱭᱟᱜ ᱞᱟᱹᱠ ᱴᱟᱠᱟ ᱨᱮᱭᱟᱜ ᱠᱟᱱᱟ ᱟᱨ ᱥᱟᱯᱷᱟ ᱢᱚᱡᱽ ᱵᱟᱝ ᱦᱩᱭᱟᱠᱟᱱᱟ ᱱᱚᱣᱟ ᱠᱷᱟᱹᱛᱤᱨ ᱛᱮᱜᱮ ᱤᱧᱟᱹᱜ ᱢᱚᱱᱨᱮ ᱴᱷᱤᱠ ᱫᱚ ᱵᱟᱭ ᱜᱩᱱᱟᱹᱱᱚᱜ ᱠᱟᱱᱟ

ᱥᱟᱹᱨᱤᱭᱟᱜ ᱛᱟᱲᱟᱛᱟᱹᱲᱤ ᱞᱮᱠᱷᱟᱱ ᱫᱚ ᱴᱷᱤᱠ ᱫᱚ ᱵᱟᱝ ᱠᱟᱱᱟ ᱱᱚᱝᱠᱟ ᱛᱮ ᱛᱟᱭᱚᱢ ᱫᱟᱨᱟᱢ ᱨᱮ ᱪᱮᱠᱟᱹ ᱛᱮ ᱚᱸᱰᱮ ᱤᱫᱤᱭᱟᱹ

ᱦᱮᱸ ᱢᱟ ᱟᱪᱪᱷᱟ ᱤᱱᱠᱟᱹ ᱜᱮ ᱦᱮᱸ